ᱦᱮᱞᱳ ᱰᱟᱭᱵᱷᱟᱨ ᱵᱟ ᱵᱩ ᱚᱠᱟ ᱨᱮ ᱢᱮᱱᱟᱜ ᱢᱮᱭᱟ ᱟᱨ ᱮᱱᱟᱝ ᱜᱟ ᱰᱤ ᱟ ᱜᱩ ᱞᱮ ᱢᱮᱛᱟᱜ ᱢᱮ ᱛᱟᱦᱮᱸᱜ ᱫᱚ ᱟᱨ ᱚᱯᱮᱠᱠᱷᱟ ᱢᱟᱢ ᱞᱟ ᱭ ᱞᱮᱜᱼᱟ ᱟ ᱰᱤ ᱠᱷᱚᱱ ᱜᱮᱞᱮ ᱚᱯᱮᱠᱠᱷᱟ ᱟᱠᱟᱜ ᱢᱮᱭᱟ ᱮᱱᱠᱷᱟᱱ ᱵᱟᱢ ᱦᱮᱡ ᱦᱚᱜ ᱟᱠᱟᱱᱟ ᱚᱠᱟ ᱨᱮ ᱢᱮᱱᱟᱜ ᱢᱮᱭᱟ ᱞᱚᱜᱚᱱ ᱧᱚᱜ ᱦᱤᱡᱩᱜ ᱢᱮ ᱛᱚᱵᱮ ᱟᱹᱰᱤ ᱠᱷᱚᱱ ᱜᱮᱞᱮ ᱚᱯᱮᱠᱠᱷᱟ ᱟᱠᱟᱜ ᱢᱮᱭᱟ ᱱᱚᱸᱰᱮ ᱦᱟᱥᱟ ᱰᱩᱸᱜᱽᱨᱤ ᱢᱳᱲ ᱴᱷᱮᱱ ᱛᱚᱵᱮ ᱞᱚᱜᱚᱱ ᱦᱤᱡᱩᱜ ᱢᱮ